ᱤᱧᱫᱚ ᱮᱢᱟᱱ ᱛᱮᱭᱟᱜ ᱡᱚᱢᱟᱜ ᱤᱧ ᱠᱩᱥᱤᱭᱟᱜᱼᱟ ᱪᱮᱫᱟᱜ ᱥᱮ ᱡᱚᱢᱟᱜ ᱨᱮᱫᱚ ᱟᱭᱢᱟ ᱠᱤᱪᱷᱩ ᱠᱚ ᱞᱟᱜᱟᱣᱟ ᱟᱨ ᱡᱮᱭᱥᱮ ᱚᱱᱟ ᱥᱤᱸᱜᱟᱹᱲᱟ ᱡᱷᱤᱞᱟᱹᱯᱤ ᱨᱚᱥᱚᱜᱳᱞᱞᱟ ᱫᱟᱜ ᱞᱟᱹᱰᱩ ᱪᱟᱣᱢᱤᱱ ᱮᱢᱟᱱ ᱛᱮᱭᱟᱜ ᱡᱚᱢᱟᱜ ᱨᱮ ᱚᱠᱟ ᱫᱚ ᱪᱤᱱᱤ ᱠᱚ ᱞᱟᱜᱟᱣᱟ ᱦᱮᱲᱮᱢ ᱠᱚ ᱞᱟᱜᱟᱣᱟ ᱚᱱᱟᱛᱮ ᱡᱚᱢᱟᱜ ᱫᱚ ᱟᱹᱰᱤᱧ ᱠᱩᱥᱤᱭᱟᱜᱼᱟ ᱟᱨ ᱮᱢᱟᱱ ᱛᱮᱭᱟᱜ ᱩᱛᱩ ᱡᱤᱱᱤᱥ ᱦᱚᱸ ᱟᱹᱰᱤᱧ ᱠᱩᱥᱤᱭᱟᱜᱼᱟ ᱪᱮᱫᱟᱜ ᱛᱮ ᱩᱛᱩ ᱠᱚᱨᱮ ᱫᱚ ᱟᱹᱰᱤ ᱢᱚᱡᱽ ᱜᱮ ᱢᱟᱹᱨᱤᱪ ᱢᱚᱥᱞᱟ ᱡᱚᱛᱚᱜᱮ ᱯᱮᱸᱭᱟᱡᱽ ᱠᱚ ᱥᱩᱱᱩᱢ ᱠᱚ ᱟᱹᱰᱤ ᱢᱚᱡᱽ ᱛᱮᱠᱚ ᱞᱟᱜᱟᱣ ᱟᱜ ᱛᱮ ᱩᱛᱩ ᱛᱮᱭᱟᱜ ᱦᱚᱸ ᱟᱹᱰᱤ ᱢᱚᱡᱽ ᱥᱤᱵᱤᱞᱟ ᱚᱱᱟ ᱤᱭᱟᱹ ᱛᱮ ᱩᱛᱩ ᱛᱮᱭᱟᱜ ᱫᱚ ᱟᱹᱰᱤᱧ ᱠᱩᱥᱤᱭᱟᱜᱼᱟ ᱚᱱᱟ ᱥᱟᱶᱛᱮ ᱢᱚᱡᱽ ᱢᱚᱡᱽ ᱡᱚᱢᱟᱜ ᱦᱚᱸ ᱢᱮᱱᱟᱜᱼᱟ ᱡᱮᱭᱥᱮ ᱠᱤ ᱦᱩᱭᱱᱟ ᱥᱩᱱᱩᱢ ᱯᱤᱴᱷᱟᱹ ᱦᱚᱸ ᱟᱹᱰᱤ ᱢᱚᱡᱽ ᱥᱩᱱᱩᱢ ᱨᱮᱠᱚ ᱤᱥᱤᱱᱟ ᱟᱨ ᱪᱤᱱᱤ ᱠᱚ ᱞᱟᱜᱟᱣᱟ ᱚᱱᱟ ᱠᱚᱦᱚᱸ ᱟᱹᱰᱤ ᱢᱚᱡᱽ ᱥᱤᱵᱤᱞᱟ ᱥᱩᱱᱩᱢ ᱯᱤᱴᱷᱟᱹ ᱠᱚᱦᱚᱸ ᱡᱚᱢ ᱨᱮᱫᱚ ᱢᱚᱡᱽ ᱜᱮ ᱟᱹᱭᱠᱟᱹᱜᱼᱟ ᱟᱨ ᱮᱢᱟᱱ ᱛᱮᱭᱟᱜ ᱢᱮᱱᱟᱜᱼᱟ ᱡᱷᱟᱲᱠᱷᱚᱸᱰ ᱨᱮᱦᱚᱸ ᱟᱹᱰᱤ ᱢᱚᱡᱽ ᱠᱚ ᱞᱟᱜᱟᱣ ᱪᱤᱱᱤ ᱠᱚ ᱞᱟᱜᱟᱣᱟ ᱚᱱᱟ ᱠᱚ ᱢᱟ ᱥᱤᱵᱤᱞ ᱜᱮᱭᱟ ᱢᱚᱡᱽ ᱜᱮ ᱥᱤᱵᱤᱞᱟ ᱚᱱᱟ ᱠᱚᱦᱚᱸ ᱡᱚᱢ ᱛᱮᱜᱮ ᱵᱟᱢ ᱵᱷᱟᱜᱟᱜᱼᱟ ᱚᱱᱟ ᱠᱚᱦᱚᱸ ᱟᱹᱰᱤ ᱟᱭᱢᱟ ᱥᱤᱸᱜᱟᱹᱲᱟ ᱦᱚᱸ ᱡᱚᱢ ᱨᱮᱦᱚᱸ ᱟᱹᱰᱤ ᱥᱤᱵᱤᱞᱤᱧ ᱟᱹᱭᱠᱟᱹᱣᱟ ᱡᱷᱤᱞᱟᱹᱯᱤ ᱠᱚᱦᱚᱸ ᱢᱚᱡᱽ ᱜᱮ ᱟᱨ ᱟᱭᱢᱟ ᱞᱮᱠᱟᱱ ᱡᱚᱢᱟᱜ ᱜᱤᱧ ᱠᱩᱥᱤᱭᱟᱜᱼᱟ ᱥᱮ ᱩᱛᱩ ᱛᱮᱭᱟᱜ ᱦᱚᱸ ᱟᱭᱢᱟ ᱞᱮᱠᱟᱱᱟᱜ ᱩᱛᱩ ᱦᱚᱸ ᱡᱚᱢᱟᱜ ᱨᱮᱢ ᱞᱟᱜᱟᱣᱟᱜ ᱠᱷᱟᱱ ᱦᱚᱸ ᱟᱹᱰᱤ ᱢᱚᱡᱽ ᱥᱤᱵᱤᱞᱟ ᱚᱱᱟ ᱠᱚᱦᱚᱸ ᱡᱚᱛᱚ ᱨᱮᱜᱮ ᱟᱹᱰᱤ ᱢᱚᱡᱽ ᱥᱤᱵᱤᱞᱟ ᱡᱚᱢᱟᱜ ᱡᱤᱱᱤᱥ ᱫᱚ